ᱟᱞᱮ ᱠᱚᱫᱚ ᱟᱹᱰᱤ ᱱᱟᱱᱟ ᱯᱨᱚᱠᱟᱨ ᱪᱤᱱᱛᱟᱹ ᱨᱮᱜᱮ ᱢᱮᱱᱟᱜ ᱞᱮᱭᱟ ᱪᱮᱫᱟᱜ ᱡᱮ ᱦᱚᱲᱢᱚ ᱦᱚᱸ ᱴᱷᱤᱠ ᱴᱷᱤᱠᱟᱱᱟ ᱫᱚ ᱮᱱᱛᱮ ᱱᱚᱜᱼᱚᱭ ᱦᱚᱭᱛᱳ ᱚᱠᱚᱭᱨᱮᱱ ᱫᱚ ᱦᱚᱭᱛᱳ ᱡᱩᱨᱤᱭ ᱜᱚᱡ ᱮᱱ ᱛᱟᱭᱟ ᱥᱮ ᱚᱠᱚᱭ ᱨᱮᱱᱫᱚ ᱟᱭᱳ ᱦᱚᱲᱮ ᱜᱚᱡ ᱮᱱ ᱛᱟᱭᱟ ᱱᱚᱝᱠᱟ ᱪᱤᱱᱛᱟᱹ ᱵᱷᱟᱵᱽᱱᱟ ᱥᱮᱫᱛᱮ ᱦᱚᱲᱢᱚ ᱥᱮᱫ ᱛᱮᱦᱚᱸ ᱟᱹᱰᱤ ᱟᱸᱴ ᱢᱩᱥᱠᱤᱞ ᱜᱮ ᱢᱮᱱᱟᱜ ᱠᱚᱣᱟ ᱩᱱᱠᱩ ᱟᱞᱮ ᱠᱚᱫᱚ ᱪᱮᱫᱟᱜ ᱵᱟᱝᱟ ᱡᱮ ᱚᱠᱚᱭ ᱫᱚ ᱨᱟᱜ ᱮᱫᱟᱭ ᱚᱠᱚᱭ ᱫᱚ ᱨᱚᱦᱚᱲᱫᱟ ᱚᱠᱚᱭ ᱫᱚ ᱞᱟᱸᱫᱟᱭᱮᱫᱟ ᱮᱸᱰᱮᱜᱮ ᱫᱤᱱ ᱡᱟᱯᱚᱱᱚᱜ ᱠᱟᱱ ᱛᱟᱞᱮᱭᱟ ᱦᱚᱲᱢᱚ ᱦᱚᱴᱟ ᱫᱚ ᱟᱹᱰᱤ ᱥᱟᱹᱱᱛᱤ ᱫᱚ ᱵᱟᱹᱱᱩᱜᱼᱟ ᱛᱚᱵᱮ ᱥᱟᱹᱱᱛᱤ ᱫᱚ ᱚᱠᱟᱞᱮ ᱧᱟᱢᱚᱜᱼᱟ ᱛᱷᱚᱲᱟ ᱪᱤᱱᱛᱟᱹ ᱨᱚᱦᱚᱱᱟ ᱠᱟᱛᱮ ᱫᱚ ᱱᱚᱣᱟ ᱠᱷᱚᱡ ᱡᱤᱱᱤᱥ ᱫᱚ ᱮᱱᱛᱮᱜ ᱪᱤᱱᱛᱟᱹ ᱞᱮᱠᱷᱟᱱ ᱫᱚ ᱵᱟᱝ ᱦᱩᱭᱩᱜᱼᱟ ᱛᱚᱵᱮ ᱮᱱᱛᱮᱦᱚᱸ ᱚᱱᱟᱠᱚ ᱥᱚᱢᱚᱥᱛᱚ ᱠᱤᱪᱷᱩ ᱨᱮᱜᱮ ᱪᱤᱱᱛᱟᱹ ᱵᱷᱟᱵᱽᱱᱟ ᱠᱟᱛᱮᱞᱮ ᱧᱮᱞᱫᱟ ᱟᱨᱚ ᱪᱤᱱᱛᱟᱹᱜ ᱠᱟᱱᱟ ᱠᱩᱴᱷᱟᱹ ᱫᱚ ᱵᱟᱝ ᱟᱨ ᱦᱚᱲᱢᱚ ᱥᱮᱡ ᱫᱚ ᱠᱷᱩᱵ ᱮᱠᱴᱟ ᱫᱚ ᱵᱟᱹᱱᱩᱜ ᱞᱮᱭᱟ ᱢᱚᱡᱽ ᱫᱚ ᱳᱭ ᱪᱤᱱᱛᱟᱹ ᱵᱷᱟᱵᱽᱱᱟ ᱛᱟᱞᱟ ᱛᱮᱜᱮ ᱪᱤᱱᱛᱟᱹ ᱵᱷᱟᱵᱽᱱᱟ ᱨᱟᱹᱥᱠᱟᱹ ᱛᱟᱞᱟ ᱛᱮᱜᱮ ᱫᱤᱱ ᱫᱚ ᱯᱟᱨᱚᱢ ᱪᱟᱞᱟᱜ ᱠᱟᱱ ᱛᱟᱞᱮᱭᱟ ᱟᱫᱚ ᱟᱹᱰᱤ ᱟᱸᱴ ᱦᱚᱸ ᱢᱚᱡᱽ ᱵᱟᱹᱱᱩᱜ ᱞᱮᱭᱟ ᱟᱨ ᱦᱚᱲᱢᱚ ᱥᱮᱫ ᱛᱮᱦᱚᱸ ᱟᱹᱰᱤ ᱟᱸᱴ ᱫᱚ ᱴᱷᱤᱠ ᱵᱟᱹᱱᱩᱜ ᱛᱟᱞᱮᱭᱟ ᱪᱤᱱᱛᱟᱹ ᱵᱷᱟᱵᱽᱱᱟ ᱨᱮᱭᱟᱜ ᱫᱚ ᱪᱤᱱᱛᱟᱹ ᱵᱷᱟᱵᱽᱱᱟ ᱞᱮᱠᱟᱜᱮ ᱟᱫᱚ ᱵᱷᱟᱵᱽᱱᱟᱜ ᱢᱮᱱᱟᱜ ᱠᱟᱱ ᱜᱮᱭᱟᱞᱮ ᱪᱤᱱᱛᱟᱹᱜ ᱠᱟᱱ ᱜᱮᱭᱟᱞᱮ ᱛᱚᱵᱮ ᱪᱮᱠᱟ ᱪᱤᱱᱛᱟᱹ ᱵᱷᱟᱵᱽᱱᱟ ᱠᱟᱛᱮᱫ ᱫᱚ ᱞᱟᱵᱷ ᱫᱚ ᱵᱟᱹᱱᱩᱜᱼᱟ ᱚᱱᱠᱟ ᱛᱮᱜᱮ ᱟᱹᱰᱤ ᱵᱚᱪᱷᱚᱨ ᱞᱮ ᱠᱟᱴᱟᱣᱫᱟ ᱟᱨ ᱞᱚᱦᱚᱭ ᱢᱮᱱᱟᱜ ᱞᱮᱭᱟ ᱛᱟᱦᱮᱱ ᱠᱷᱟᱡ ᱫᱚ ᱦᱚᱸ ᱠᱚᱣᱟᱜ ᱫᱚ ᱱᱮᱛᱟᱨ ᱫᱤᱱ ᱫᱚ ᱪᱟᱞᱟᱜ ᱠᱟᱱ ᱛᱟᱞᱮᱭᱟ ᱥᱟᱱᱟᱢ ᱠᱚᱣᱟᱜ ᱵᱟᱜᱟ ᱡᱮ ᱚᱠᱟᱨᱮ ᱪᱟᱞᱟᱜ ᱠᱷᱚᱡ ᱥᱟᱹᱱᱛᱤ ᱫᱚᱭ ᱧᱟᱢᱟ ᱦᱚᱲᱢᱚ ᱡᱩᱫᱤ ᱥᱟᱹᱱᱛᱤ ᱵᱟᱹᱱᱩᱜ ᱠᱷᱟᱡ ᱠᱷᱟᱡ ᱛᱚ ᱮᱴᱟᱜ ᱚᱠᱟ ᱦᱚᱲᱢᱚ ᱦᱚᱸ ᱥᱟᱹᱱᱛᱤ ᱵᱟᱹᱱᱩᱜᱼᱟ ᱚᱲᱟᱜ ᱨᱮ ᱥᱟᱹᱱᱛᱤ ᱵᱟᱹᱱᱩᱜ ᱠᱷᱟᱡ ᱥᱟᱱᱟᱢ ᱡᱟᱭᱜᱟ ᱨᱮ ᱥᱟᱹᱱᱛᱤ ᱵᱟᱹᱱᱩᱜᱼᱟ ᱦᱚᱲ ᱠᱚ ᱛᱟᱞᱟ ᱨᱮᱦᱚᱸ